ᱟᱵᱚ ᱫᱤᱥᱚᱢᱨᱮ ᱛᱮᱦᱤᱧ ᱧᱮᱞ ᱧᱟᱢᱚᱜ ᱠᱟᱱᱟ ᱡᱮ ᱡᱟᱦᱟᱸ ᱠᱚ ᱡᱟᱭᱜᱟ ᱠᱚᱨᱮᱫ ᱪᱟᱥᱵᱟᱥ ᱦᱩᱭᱩᱜ ᱠᱟᱱ ᱛᱟᱦᱮᱫ ᱚᱱᱟ ᱠᱚ ᱡᱟᱭᱜᱟ ᱫᱚ ᱛᱮᱦᱮᱧ ᱫᱚᱠᱚ ᱫᱚᱞᱟᱱ ᱚᱲᱟᱜᱛᱮ ᱟᱭᱢᱟ ᱦᱚᱲᱠᱚ ᱮᱥᱮᱫ ᱪᱟᱵᱟᱣ ᱟᱠᱟᱫᱟ ᱟᱠᱟ ᱞᱚᱡ ᱠᱚᱛᱮ ᱟᱠᱟ ᱯᱟᱨᱠ ᱠᱚᱛᱮ ᱮᱥᱮᱫ ᱪᱟᱵᱟᱜ ᱟᱠᱟᱱᱟ ᱛᱟᱨᱯᱚᱨᱮ ᱱᱤᱭᱟᱹ ᱠᱚ ᱚᱱᱟ ᱠᱚᱢᱟ ᱢᱮᱱᱟᱜ ᱜᱮ ᱛᱟᱨ ᱥᱟᱛᱷᱮ ᱥᱟᱛᱷᱮ ᱪᱟᱹᱥᱤ ᱠᱚᱠᱚ ᱪᱟᱥᱼᱟ ᱥᱮᱭ ᱨᱚᱠᱚᱢ ᱵᱷᱟᱵᱮ ᱠᱳᱱᱳ ᱢᱟᱱᱮ ᱫᱟᱜ ᱦᱚᱸ ᱵᱟᱝ ᱦᱩᱭᱩᱜ ᱠᱟᱱᱟ ᱫᱟᱜ ᱦᱤᱡᱩᱜ ᱠᱟᱱ ᱨᱮᱦᱚᱸ ᱥᱚᱢᱚᱭ ᱨᱮᱱᱟᱜ ᱫᱟᱜ ᱵᱟᱝ ᱦᱩᱭᱩᱜ ᱠᱟᱱᱟ ᱟᱹᱰᱤ ᱡᱟᱹᱥᱛᱤ ᱦᱚᱸ ᱨᱟᱵᱟᱝ ᱠᱟᱱᱟ ᱚᱱᱟ ᱠᱷᱟᱹᱛᱤᱨᱛᱮ ᱪᱟᱹᱥᱤ ᱠᱚ ᱟᱹᱰᱤ ᱟᱡᱷᱟᱴ ᱠᱚ ᱵᱩᱡᱷᱟᱹᱣ ᱮᱫᱟ